ᱦᱮᱸ ᱤᱭᱟᱹ ᱱᱤᱭᱟᱹ ᱫᱚ ᱜᱮᱭᱟ ᱛᱚ ᱤᱧ ᱚᱧᱡᱚᱞᱤᱧ ᱢᱮᱱ ᱮᱫᱟ ᱦᱮᱸ ᱟᱫᱚᱧ ᱢᱮᱱ ᱮᱫᱟ ᱪᱮᱫ ᱤᱭᱟᱹ ᱠᱷᱩᱞᱟᱹᱣ ᱜᱮ ᱢᱮᱱᱟᱜ ᱛᱟᱢᱟ ᱚᱻ ᱦᱮᱸ ᱠᱤᱪᱨᱤᱪ ᱵᱚᱞᱮ ᱠᱩᱨᱛᱤᱧ ᱨᱚᱜ ᱦᱚᱪᱚ ᱠᱮᱭᱟ ᱥᱟᱵ ᱢᱮ ᱵᱟᱯᱞᱟ ᱢᱮᱱᱟᱜᱼᱟ ᱟᱫᱚ ᱢᱤᱫᱴᱮᱱ ᱠᱩᱨᱛᱤ ᱞᱟᱜᱟᱣᱟᱹᱧ ᱠᱮᱭᱟ ᱢᱤᱫᱴᱮᱱ ᱠᱩᱨᱛᱤ ᱨᱚᱜ ᱦᱚᱪᱚ ᱠᱤᱭᱟᱹᱧ ᱪᱷᱤᱴ ᱠᱚ ᱧᱟᱢᱚᱜᱼᱟ ᱦᱮᱸ ᱟᱪᱪᱷᱟ ᱟᱪᱪᱷᱟ ᱢᱟᱱᱮ ᱟᱹᱰᱤ ᱰᱤᱡᱟᱭᱤᱱ ᱧᱚᱜ ᱨᱮᱭᱟᱜ ᱜᱤᱧ ᱦᱟᱛ ᱠᱮᱭᱟ ᱡᱮᱦᱮᱛᱩ ᱵᱟᱯᱞᱟ ᱨᱤᱧ ᱦᱚᱨᱚᱜᱟᱛᱚ ᱟᱫᱚ ᱦᱮᱸ ᱟᱫᱚᱧᱢᱮᱱ ᱮᱫᱟ ᱚᱠᱟ ᱠᱚᱛᱮᱢ ᱮᱢ ᱫᱟᱲᱮ ᱠᱤᱧᱟᱹ ᱚᱻ ᱯᱚᱱᱨᱚ ᱫᱤᱱ ᱯᱚᱨ ᱟᱪᱪᱷᱟ ᱟᱨ ᱚᱱᱟ ᱠᱷᱚᱱ ᱞᱟᱦᱟ ᱧᱚᱜ ᱨᱮᱫᱚ ᱵᱟᱝ ᱦᱩᱭᱩᱜᱼᱟ ᱟᱪᱪᱷᱟ ᱟᱪᱪᱷᱟ ᱟᱫᱚ ᱢᱟᱱᱮ ᱢᱤᱴᱟᱨ ᱦᱤᱥᱟᱹᱵ ᱛᱮ ᱫᱟᱢ ᱫᱚᱢ ᱦᱟᱛ ᱮᱫᱟ ᱚᱻ ᱦᱚᱸ ᱟᱨ ᱥᱤᱞᱟᱹᱭ ᱦᱚᱪᱚ ᱫᱚ ᱛᱤᱱᱟᱹᱜ ᱮᱢ ᱦᱟᱛ ᱮᱫᱟ ᱥᱤᱞᱟᱹᱭ ᱦᱚᱪᱚ ᱢᱮᱱᱫᱟᱹᱧ ᱥᱤᱞᱟᱹᱭ ᱦᱚᱪᱚ ᱨᱮᱭᱟᱜ ᱦᱮᱸ ᱥᱤᱞᱟᱹᱭ ᱦᱚᱪᱚ ᱨᱮᱭᱟᱜ ᱮᱥᱴᱨᱟᱪᱟᱨ ᱚᱻ ᱟᱪᱪᱷᱟ ᱟᱪᱪᱷᱟ ᱟᱪᱪᱷᱟ ᱛᱤᱱᱥᱚ ᱴᱟᱠᱟ

ᱚᱻ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱪᱟᱞᱟᱜ ᱟᱹᱧ ᱦᱟᱸᱜ ᱛᱟᱦᱚᱞᱮ ᱚᱻ ᱪᱟᱞᱟᱜ ᱟᱹᱧ ᱦᱮᱸ ᱦᱮᱸ ᱪᱟᱞᱟᱜ ᱟᱹᱧ ᱦᱮᱸ ᱦᱮᱸ ᱴᱷᱤᱠ ᱜᱮᱭᱟ